ᱟᱞᱮ ᱴᱷᱮᱡ ᱠᱷᱚᱡ ᱱᱚᱣᱟ ᱢᱟᱞᱫᱟ ᱴᱚᱴᱷᱟ ᱨᱮᱱ ᱠᱚᱲᱟ ᱟᱨ ᱠᱩᱲᱤ ᱞᱟᱹᱜᱤᱫ ᱡᱩᱣᱟᱹᱱ ᱠᱩᱲᱤ ᱠᱚᱲᱟ ᱞᱟᱹᱜᱤᱫ ᱟᱹᱥᱩᱞᱚᱜ ᱞᱟᱹᱜᱤᱫ ᱟᱭᱢᱟ ᱨᱚᱠᱚᱢ ᱵᱮᱵᱚᱥᱛᱷᱟ ᱦᱮᱱᱟᱜᱼᱟ ᱡᱮᱢᱚᱱ ᱠᱤᱪᱨᱤᱡ ᱨᱚᱜ ᱢᱮᱹᱥᱤᱱ ᱛᱮ ᱠᱤᱪᱨᱤᱡ ᱨᱚᱜ ᱛᱟᱨᱯᱚᱨᱮ ᱠᱚᱲᱟ ᱠᱚᱣᱟᱜ ᱦᱚᱸ ᱟᱭᱢᱟ ᱨᱚᱠᱚᱢ ᱢᱮᱱᱟᱜᱼᱟ ᱨᱟᱥᱛᱟ ᱡᱮᱢᱚᱱ ᱫᱚᱠᱟᱱ ᱠᱚᱨᱮ ᱠᱚᱢᱯᱤᱭᱩᱴᱟᱨ ᱫᱚᱠᱟᱱ ᱛᱟᱨᱯᱚᱨᱮ ᱟᱭᱢᱟ ᱠᱤᱪᱷᱩ ᱫᱚᱠᱟᱱ ᱠᱚᱨᱮ ᱩᱱᱠᱩᱣᱟᱜ ᱪᱮᱫ ᱨᱮᱱᱟᱜ ᱵᱮᱵᱚᱥᱛᱷᱟ ᱦᱮᱱᱟᱜᱼᱟ ᱤᱱᱟᱹ ᱥᱟᱶᱛᱮ ᱟᱠᱚ ᱦᱚᱸᱠᱚ ᱪᱮᱫ ᱫᱟᱲᱮᱭᱟᱜᱼᱟ ᱤᱱᱟᱹ ᱥᱟᱶ ᱥᱟᱶᱛᱮ ᱴᱟᱠᱟ ᱦᱚᱸᱠᱚ ᱠᱟᱢᱟᱣ ᱫᱟᱲᱮᱭᱟᱜᱼᱟ ᱟᱨ ᱠᱩᱲᱤ ᱦᱚᱲ ᱦᱚᱸ ᱡᱮᱢᱚᱱ ᱴᱮᱞᱟᱨᱥ ᱨᱮ ᱛᱟᱦᱮᱱ ᱡᱮ ᱟᱠᱚᱣᱟᱜ ᱦᱟᱛᱮᱨ ᱠᱟᱡᱽ ᱦᱚᱸᱠᱚ ᱪᱮᱫᱼᱟ ᱤᱱᱟᱹ ᱥᱟᱶ ᱥᱟᱶᱛᱮ ᱟᱠᱚᱣᱟᱜ ᱠᱟᱢᱟᱭ ᱦᱚᱸ ᱤᱱᱠᱟᱢ ᱦᱚᱸ ᱦᱩᱭᱩᱜ ᱛᱟᱠᱚᱣᱟ